ᱦᱮᱸ ᱵᱷᱟᱨᱚᱛᱤᱭᱚ ᱱᱚᱠᱨᱤ ᱨᱮᱫᱚ ᱱᱤᱛᱚᱜ ᱟᱭᱢᱟ ᱞᱮᱠᱟᱱᱟᱜ ᱪᱮᱞᱮᱧᱡᱽ ᱜᱮ ᱛᱮᱭᱟᱨᱚᱜ ᱠᱟᱱᱟ ᱥᱟᱵ ᱠᱟᱜ ᱢᱮ ᱱᱤᱛᱚᱜ ᱠᱳᱢᱯᱤᱴᱤᱥᱚᱱ ᱦᱚᱸ ᱠᱚ ᱪᱷᱟᱛᱨᱚ ᱠᱚ ᱰᱷᱮᱨ ᱪᱟᱞᱟᱣᱮᱱᱟ ᱥᱮ ᱟᱨ ᱪᱟᱹᱠᱨᱤ ᱠᱚᱨᱮᱱᱟᱜ ᱦᱚᱸ ᱜᱷᱩᱥ ᱠᱚ ᱮᱢᱟᱱ ᱠᱚ ᱨᱟᱡᱽᱱᱚᱭᱛᱤᱠ ᱱᱮᱛᱟ ᱠᱚᱣᱟᱜ ᱨᱟᱡᱽᱱᱚᱭᱛᱤᱠ ᱚᱯᱚᱵᱮᱵᱚᱦᱟᱨ ᱠᱟᱨᱚᱱᱛᱮ ᱱᱚᱣᱟ ᱠᱚ ᱪᱟᱹᱠᱨᱤ ᱱᱚᱠᱨᱤ ᱨᱮᱱᱟᱜ ᱢᱤᱫᱴᱮᱡ ᱪᱮᱞᱮᱧᱡᱽ ᱫᱚ ᱥᱟᱢᱟᱝ ᱠᱟᱱᱜᱮᱭᱟ ᱟᱫᱚ ᱮᱱᱦᱚᱸ ᱪᱟᱹᱠᱨᱤ ᱨᱮᱱᱟᱜ ᱫᱟᱣ ᱫᱚ ᱢᱮᱱᱟᱜ ᱜᱮᱭᱟ ᱢᱮᱱᱠᱷᱟᱡ ᱱᱤᱛᱚᱜ ᱵᱤᱵᱷᱤᱱᱱᱚ ᱮᱴᱠᱮ ᱴᱚᱲᱮᱛᱮ ᱱᱤᱛᱚᱜ ᱫᱚ ᱟᱨ ᱚᱱᱟᱠᱚ ᱵᱟᱝ ᱧᱟᱢ ᱞᱮᱠᱟ ᱵᱩᱡᱷᱟᱹᱜ ᱠᱟᱱᱟ ᱤᱱᱟᱹᱜᱮ